ᱦᱮᱸ ᱟᱢᱫᱚ ᱥᱩᱪᱚᱱᱟ ᱮᱱ ᱡᱤ ᱭᱳ ᱨᱮᱱ ᱢᱤᱫᱴᱮᱱ ᱥᱳᱥᱟᱞ ᱚᱣᱟᱨᱠᱟᱨᱮᱢ ᱞᱟᱹᱭᱫᱟ ᱦᱮᱸ ᱦᱮᱸ ᱟᱪᱪᱷᱟᱧ ᱢᱮᱱᱫᱟ ᱤᱧ ᱱᱚᱰᱮ ᱥᱟᱱᱛᱤ ᱱᱤᱠᱮᱛᱚᱱ ᱵᱟᱜᱟᱱᱯᱟᱲᱟ ᱱᱚᱣᱟ ᱥᱟᱱᱛᱤᱱᱤᱠᱮᱛᱚᱱ ᱵᱟᱜᱟᱱᱯᱟᱲᱟ ᱠᱷᱚᱱᱤᱧ ᱞᱟᱹᱭᱫᱟ ᱦᱮᱸ ᱟᱫᱚᱧ ᱞᱟᱹᱭᱫᱟ ᱱᱚᱸᱰᱮ ᱦᱚᱲ ᱴᱚᱞᱟ ᱨᱮ ᱵᱮᱥ ᱟᱭᱢᱟ ᱜᱮᱞᱮ ᱥᱟᱸᱜᱮ ᱜᱮᱭᱟᱞᱮ ᱦᱚᱲ ᱟᱫᱚ ᱨᱮᱸᱜᱮᱡᱼᱚᱨᱮᱡ ᱜᱤᱫᱽᱨᱟᱹ ᱛᱷᱚᱲᱟ ᱢᱮᱱᱟᱜ ᱠᱚᱣᱟ ᱠᱷᱟᱹᱞᱤ ᱜᱮᱠᱚ ᱫᱟᱹᱲ ᱵᱟᱲᱟᱭ ᱠᱟᱱᱟ ᱦᱮᱸ ᱤᱥᱠᱩᱞ ᱦᱚᱸ ᱛᱮᱢᱚᱱ ᱵᱟᱠᱚ ᱪᱟᱞᱟᱜ ᱠᱟᱱᱟ ᱛᱟᱨᱯᱚᱨᱮ ᱤᱥᱠᱩᱞ ᱪᱷᱩᱴ ᱜᱤᱫᱽᱨᱟᱹ ᱦᱚᱸ ᱢᱮᱱᱟᱜ ᱠᱚᱣᱟ ᱟᱫᱚ ᱱᱩᱠᱩ ᱜᱤᱫᱽᱨᱟᱹ ᱞᱟᱹᱜᱤᱫ ᱛᱮ ᱡᱟᱦᱟᱸᱱ ᱠᱳᱱᱳ ᱤᱥᱠᱩᱞ ᱥᱮ ᱢᱤᱫᱴᱮᱡ ᱵᱮᱵᱚᱥᱛᱟ ᱯᱮ ᱮᱢ ᱫᱟᱲᱮᱭᱟᱜᱼᱟ ᱟᱪᱪᱷᱟ

ᱟᱪᱪᱷᱟ

ᱦᱩᱸ ᱦᱩᱸ ᱦᱩᱸ

ᱟᱪᱪᱷᱟ

ᱟᱪᱪᱷᱟ ᱟᱪᱪᱷᱟ ᱟᱹᱰᱤ ᱠᱚᱢ ᱜᱮᱭᱟ ᱵᱚᱞᱮ ᱱᱚᱝᱠᱟ ᱢᱮᱱᱟᱜᱼᱟ ᱟᱞᱮ ᱞᱮ ᱮᱢ ᱫᱟᱲᱮᱭᱟ ᱠᱚᱣᱟ ᱛᱟᱞᱦᱮ ᱚ ᱛᱟᱞᱦᱮ ᱱᱤᱛᱚᱜ ᱫᱚ ᱛᱤᱱᱟᱹᱜ ᱜᱟᱱ ᱥᱤᱴ ᱯᱷᱟᱸᱠᱟ ᱢᱮᱱᱟᱜᱼᱟ ᱜᱤᱫᱽᱨᱟᱹ ᱛᱚ ᱟᱭᱢᱟ ᱜᱮ ᱢᱮᱱᱟᱜ ᱠᱚᱛᱟ ᱞᱮᱭᱟ ᱟᱫᱚ ᱛᱤᱱᱟᱹᱜ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱞᱟᱹᱜᱤᱫᱽ ᱵᱮᱵᱚᱥᱛᱷᱟ ᱫᱚ ᱢᱮᱱᱟᱜᱼᱟ ᱟᱪᱪᱷᱟ ᱟᱪᱪᱷᱟ ᱚ ᱫᱚᱥᱴᱤ ᱞᱮᱠᱟ ᱟᱫᱚ ᱚᱠᱟ ᱩᱢᱮᱨ ᱠᱷᱚᱱ ᱯᱮ ᱦᱟᱛᱟᱣ ᱠᱚᱣᱟ ᱟᱪᱪᱷᱟ ᱟᱪᱪᱷᱟ ᱟᱪᱪᱷᱟ ᱟᱪᱪᱷᱟ ᱚ ᱚᱸᱰᱮ ᱛᱟᱦᱮᱸ ᱠᱟᱛᱮ ᱚᱸᱰᱮ ᱜᱮ ᱡᱚᱢᱼᱧᱩ ᱥᱟᱯᱷᱟᱼᱥᱟᱯᱷᱤ ᱯᱟᱲᱦᱟᱜ ᱠᱚ ᱴᱤᱭᱩᱥᱚᱱ ᱠᱚ ᱚᱸᱰᱮ ᱠᱷᱚᱱ ᱜᱮ ᱟᱫᱚ ᱟᱪᱪᱷᱟ ᱟᱫᱚ ᱤᱱᱟᱹ ᱠᱷᱚᱱ ᱜᱮ ᱚᱸᱰᱮ ᱠᱷᱚᱱ ᱜᱮ ᱞᱳᱠᱟᱞ ᱤᱥᱠᱩᱞ ᱠᱚᱨᱮ ᱟᱫᱚᱯᱮ ᱠᱩᱞ ᱠᱚᱣᱟ ᱯᱟᱲᱦᱟᱜ ᱫᱚᱯᱮ ᱠᱩᱞ ᱠᱚᱣᱟ ᱟᱪᱪᱷᱟ ᱟᱫᱚ ᱦᱮᱸ ᱦᱮᱸ ᱦᱮᱸ ᱛᱟᱦᱮᱸᱱᱟ ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱚ ᱛᱟᱞᱦᱮᱧ ᱞᱟᱹᱭᱮᱫ ᱛᱟᱦᱮᱸᱱᱟ ᱤᱧᱤᱧ ᱜᱟᱞᱢᱟᱨᱟᱣ ᱜᱚᱴᱟ ᱞᱮᱜᱮ ᱱᱩᱠᱩ ᱴᱚᱞᱟ ᱨᱮᱱ ᱠᱚ ᱤᱧ ᱠᱚ ᱞᱟᱹᱭᱤᱧ ᱠᱟᱱ ᱛᱟᱦᱮᱸᱱᱟ ᱟᱫᱚ ᱛᱤᱱᱟᱹᱜ ᱜᱤᱫᱽᱨᱟᱹ ᱞᱮ ᱠᱩᱞ ᱫᱟᱲᱮᱭᱟᱠᱚᱣᱟ ᱟᱨᱮᱢ ᱞᱟᱹᱭ ᱠᱮᱫᱟ ᱛᱚ ᱟᱢᱫᱚ ᱜᱚᱴᱟ ᱫᱚᱥᱴᱤ ᱜᱟᱱ ᱥᱤᱴ ᱢᱮᱱᱟᱜ ᱛᱟᱯᱮᱭᱟ ᱛᱟᱞᱦᱮ ᱟᱞᱮ ᱱᱚᱣᱟ ᱠᱩᱧ ᱜᱟᱞᱢᱟᱨᱟᱣ ᱞᱮᱜᱮ ᱟᱨᱢᱤᱫ ᱫᱷᱟᱣᱤᱧ ᱯᱷᱳᱱᱟᱢᱟ ᱦᱮᱸ ᱵᱮᱥ ᱦᱮᱸ ᱟᱪᱪᱷᱟ ᱟᱪᱪᱷᱟ ᱦᱮᱸ ᱛᱟᱞᱦᱮ ᱤᱧᱤᱧ ᱢᱮᱱᱫᱟ ᱜᱟᱞᱢᱟᱨᱟᱣ ᱞᱮᱜᱮ ᱟᱨ ᱢᱤᱫ ᱫᱤᱱᱤᱧ ᱯᱷᱳᱱᱟᱢᱟ ᱦᱩᱸ ᱟᱨ ᱥᱤᱡᱤᱱ ᱛᱤᱱ ᱥᱚᱢᱚᱭ ᱚᱠᱟ ᱥᱤᱡᱤᱱ ᱨᱮᱯᱮ ᱮᱰᱢᱤᱥᱚᱱ ᱦᱩᱭᱩᱜ ᱠᱟᱱᱟ ᱛᱤᱦᱤᱧᱼᱜᱟᱯᱟ ᱜᱮ ᱥᱮ ᱤᱭᱟᱹ ᱫᱚ ᱤᱭᱟᱹ ᱫᱚ ᱪᱮᱫ ᱠᱟᱱᱟ ᱥᱮᱥᱚᱱ ᱫᱚ ᱟᱯᱮ ᱫᱚ ᱟᱪᱪᱷᱟ ᱟᱪᱪᱷᱟ ᱟᱪᱪᱷᱟ ᱚ ᱛᱟᱞᱦᱮ ᱟᱨ ᱵᱮᱥᱤ ᱴᱟᱭᱤᱢ ᱫᱚ ᱵᱟᱱᱩᱜᱼᱟ ᱟᱫᱚᱧ ᱜᱟᱞᱢᱟᱨᱟᱣᱟᱢᱟᱹᱧ ᱛᱟᱞᱦᱮ ᱢᱤᱫᱴᱮᱡ ᱫᱚ ᱥᱤᱥᱩᱛᱤᱨᱛᱷᱚ ᱟᱨ ᱵᱤᱱᱟᱯᱟᱱᱤ ᱦᱮᱸ ᱦᱮᱸ ᱟᱪᱪᱷᱟ ᱟᱪᱪᱷᱟ ᱵᱮᱥ ᱴᱷᱤᱠᱜᱮᱭᱟ ᱛᱟᱞᱦᱮᱧ ᱫᱚᱦᱚᱭᱮᱫᱟ ᱟᱪᱪᱷᱟ ᱦᱮᱸ ᱢᱟ ᱛᱟᱞᱦᱮᱧ ᱫᱚᱦᱚᱭᱮᱫᱟ